ᱦᱮᱞᱳ ᱦᱮᱞᱳ ᱦᱮᱸ ᱵᱚᱞᱪᱷᱤ ᱞᱟᱹᱭᱫᱟᱹᱧ ᱚᱠᱚᱭ ᱦᱮᱸ ᱦᱮᱸ ᱟᱢ ᱫᱚ ᱟᱢ ᱫᱚ ᱥᱤᱠᱚᱞ ᱥᱟᱶᱮᱢ ᱜᱟᱞᱢᱟᱨᱟᱣ ᱠᱮᱫᱟ ᱤᱧ ᱠᱷᱚᱱ ᱞᱟᱦᱟ ᱨᱮ ᱟᱪᱪᱷᱟ ᱛᱚ ᱞᱟᱹᱭ ᱢᱮ ᱟᱢ ᱫᱚ ᱥᱚᱵᱡᱤᱢ ᱟᱹᱜᱩᱣᱟᱠᱟᱫᱟ ᱥᱮ ᱪᱮᱫ ᱛᱚ ᱪᱮᱫ ᱠᱩ ᱥᱚᱵᱡᱤ ᱢᱮᱱᱟᱜ ᱛᱟᱢᱟ ᱯᱚᱴᱚᱞ ᱡᱷᱤᱸᱜᱟᱹ ᱢᱮᱱᱟᱜᱼᱟ ᱟᱪᱪᱷᱟ ᱯᱩᱨᱟᱹᱭ ᱟᱲᱟᱜ ᱢᱮᱱᱟᱜᱼᱟ ᱟᱨ ᱪᱮᱫ ᱠᱩ ᱢᱮᱱᱟᱜᱼᱟ ᱠᱷᱟᱵᱟᱨ ᱡᱤᱱᱤᱥ ᱠᱩ ᱢᱮᱱᱟᱜᱼᱟ ᱟᱪᱪᱷᱟ ᱛᱚ ᱛᱤᱱᱟᱹᱜ ᱠᱟᱛᱮ ᱫᱟᱢᱮᱢ ᱦᱟᱛᱟᱣ ᱫᱟ ᱞᱟᱹᱭ ᱢᱮ ᱵᱟᱝ ᱟᱢ ᱫᱚ ᱥᱟᱱᱟᱢ ᱢᱤᱫ ᱥᱚᱸᱜᱮ ᱛᱮᱢ ᱫᱚᱦᱚ ᱦᱚᱴᱚᱣᱟᱹᱧᱟᱹ ᱮ ᱡᱩᱫᱟᱹᱼᱡᱩᱫᱟᱹ ᱫᱟᱢᱮᱢ ᱦᱟᱛᱟᱣᱟ ᱟᱪᱪᱷᱟ ᱮᱠᱷᱚᱱ ᱥᱚᱵᱡᱤ ᱟᱹᱜᱩ ᱛᱚᱨᱟᱣᱟᱠᱟᱫ ᱜᱮᱭᱟᱢ ᱛᱚ ᱥᱚᱸᱜᱮ ᱛᱮ ᱚ ᱟᱪᱪᱷᱟ ᱴᱟᱴᱠᱟ ᱜᱮᱛᱟᱢ ᱥᱮ ᱛᱤ ᱛᱤ ᱛᱤᱥᱮᱢ ᱜᱚᱜ ᱟᱠᱟᱫᱟ ᱥᱮᱛᱟᱜ ᱜᱮᱯᱮ ᱜᱚᱫᱽ ᱟᱠᱟᱫᱟ ᱴᱷᱤᱠᱜᱮᱭᱟ ᱵᱟᱡᱟᱨ ᱪᱮᱫᱞᱮᱠᱟ ᱪᱟᱞᱟᱜ ᱠᱟᱱᱟ ᱟᱫᱚ ᱚᱱᱠᱟ ᱫᱟᱢ ᱛᱮᱜᱮᱧ ᱦᱟᱛᱟᱣᱟ ᱛᱟᱞᱦᱮ ᱡᱷᱤᱸᱜᱟᱹ ᱡᱷᱤᱸᱜᱟᱹ ᱯᱚᱴᱚᱞ ᱟᱨ ᱪᱤᱫ ᱵᱮᱸᱜᱟᱲ ᱵᱟᱱᱩᱜᱼᱟ ᱵᱮᱸᱜᱟᱲ ᱠᱟᱨᱞᱟ ᱦᱚᱸ ᱢᱮᱱᱟᱜᱼᱟ ᱚ ᱠᱟᱨᱞᱟ ᱦᱚᱸ ᱢᱮᱱᱟᱜᱼᱟ ᱴᱷᱤᱠ ᱜᱮᱭᱟ ᱚᱱᱟ ᱦᱚᱸᱧ ᱦᱟᱛᱟᱣᱟ ᱛᱟᱦᱞᱮ ᱟᱨ ᱤᱭᱟᱹ ᱠᱚᱸᱰᱷᱟ ᱠᱚᱸᱰᱷᱟ ᱟᱪᱪᱷᱟ ᱠᱚᱸᱰᱷᱟ ᱫᱚ ᱰᱷᱤᱨᱮᱢ ᱟᱹᱜᱩ ᱞᱮᱠᱷᱟᱡ ᱵᱷᱟᱜᱤ ᱠᱚᱜᱼᱟ ᱱᱤᱭᱟᱹ ᱫᱚ ᱟᱹᱰᱤ ᱟᱸᱴ ᱠᱚ ᱦᱟᱛᱟᱣ ᱮᱫᱟᱠᱚ ᱦᱚᱲ ᱚ ᱟᱪᱪᱷᱟ ᱴᱷᱤᱠ ᱜᱮᱭᱟ ᱵᱮᱥ ᱱᱤᱭᱟᱹ ᱠᱚᱨᱮᱱᱟᱜ ᱯᱚᱭᱥᱟ ᱮᱠᱷᱚᱱ ᱫᱚ ᱛᱷᱚᱲᱟᱧ ᱮᱢ ᱦᱟᱛᱟᱲᱟᱢᱟ ᱟᱨ ᱛᱟᱭᱚᱢ ᱛᱮ ᱦᱟᱸᱜ ᱮᱢ ᱤᱫᱤᱭᱟ ᱤᱧ ᱴᱷᱮᱡ ᱠᱷᱩᱡ ᱚᱱᱟ ᱟᱢᱟᱜ ᱡᱤᱱᱤᱥ ᱠᱩ ᱮᱸ ᱟᱹᱠᱷᱨᱤᱧ ᱪᱟᱵᱟ ᱠᱟᱛᱮ ᱮᱸ ᱟᱹᱠᱷᱨᱤᱧ ᱪᱟᱵᱟᱹᱭᱟᱹᱧ ᱟᱫᱚ ᱟᱫᱚᱢ ᱦᱤᱡᱩᱜᱼᱟ ᱯᱚᱭᱥᱟ ᱵᱟᱠᱤ ᱯᱚᱭᱥᱟᱹᱧ ᱮᱢᱟᱢᱟ ᱦᱟᱸᱜ ᱥᱟᱢ ᱥᱟᱢᱵᱟᱴᱤ ᱨᱮᱫᱚ ᱵᱟᱹᱧ ᱪᱟᱞᱟᱣ ᱫᱟᱲᱮᱭᱟᱜᱼᱟ ᱵᱩᱡᱷᱟᱹᱣ ᱮᱸ ᱟᱹᱰᱤ ᱠᱟᱹᱢᱤ ᱪᱟᱯ ᱨᱮ ᱢᱤᱱᱟᱹᱧᱟ ᱟᱫᱚ ᱟᱢ ᱫᱚ ᱤᱧᱟᱹᱜ ᱫᱚᱠᱟᱱ ᱨᱮᱜᱮᱢ ᱦᱤᱡᱩᱜ ᱠᱷᱟᱱ ᱫᱚ ᱵᱷᱟᱜᱤᱜᱼᱟ ᱟᱫᱚ ᱛᱟᱞᱦᱮ ᱫᱚᱦᱚ ᱦᱚᱴᱚ ᱠᱟᱜ ᱢᱮ ᱟᱨ ᱛᱤᱦᱤᱧ ᱫᱚᱦᱚ ᱚᱴᱚ ᱠᱟᱜ ᱢᱮ ᱚᱱᱟᱠᱩ ᱟᱨ ᱚᱱᱟ ᱡᱷᱩᱲᱤ ᱨᱮ ᱟᱨ ᱚᱱᱟ ᱵᱚᱥᱛᱟ ᱨᱮ ᱵᱷᱚᱨᱟᱣ ᱠᱟᱜ ᱢᱮ ᱚᱱᱟᱠᱚᱨᱮ ᱚᱱᱟ ᱥᱟᱭᱤᱰ ᱨᱮᱜᱚᱧ ᱫᱚᱦᱚᱣᱟᱠᱟᱫᱟ ᱚᱱᱟ ᱠᱚᱨᱮ ᱜᱮ ᱫᱚᱦᱚ ᱠᱟᱜ ᱢᱮ ᱟᱨ ᱚᱱᱟ ᱵᱷᱟᱨᱚᱣ ᱠᱟᱛᱮ ᱱᱚᱜᱼᱚᱭ ᱤᱧᱟᱹᱜ ᱚᱱᱟ ᱛᱩᱞ ᱰᱟᱬᱤ ᱨᱮ ᱞᱟᱫᱮᱭ ᱢᱮ ᱢᱤᱫ ᱫᱷᱟᱣ ᱳᱡᱳᱱᱟᱹᱧ ᱚᱱᱟ ᱠᱚ ᱟᱪᱪᱷᱟ ᱵᱷᱚᱨᱟᱣ ᱦᱩᱭ ᱮᱱᱟ ᱟᱪᱪᱷᱟ ᱢᱟ ᱛᱟᱞᱦᱮ ᱚᱱᱟ ᱡᱟᱦᱟᱸ ᱯᱚᱴᱚᱞ ᱚᱱᱟ ᱯᱚᱴᱚᱞ ᱚᱱᱟ ᱤᱭᱟᱹ ᱫᱟᱬᱤ ᱯᱟᱞᱞᱟ ᱨᱮ ᱤᱭᱟᱹᱭ ᱢᱮᱥᱮ ᱫᱚᱦᱚᱭ ᱢᱮᱥᱮ ᱧᱮᱞ ᱞᱮᱜᱮ ᱛᱤᱱᱟᱹᱜ ᱜᱟᱱ ᱢᱮᱱᱟᱜᱼᱟ ᱚ ᱟᱪᱪᱷᱟ ᱟᱛᱟᱞᱦᱮ ᱟᱢᱟᱜ ᱫᱚ ᱦᱩᱭᱩᱜ ᱠᱟᱱᱟ ᱮᱸ ᱫᱚᱥ ᱠᱤᱡᱤ ᱜᱟᱱ ᱦᱩᱭᱩᱜ ᱠᱟᱱᱟ ᱫᱚᱥ ᱠᱤᱡᱤ ᱜᱟᱱ ᱦᱮᱸ ᱫᱚᱥ ᱠᱤᱡᱤ ᱴᱷᱤᱠ ᱜᱮᱭᱟᱧ ᱚᱞ ᱫᱚᱦᱚᱭᱮᱫᱟ ᱟᱨ ᱤᱭᱟᱹ ᱚᱱᱟ ᱵᱮᱸᱜᱟᱬ ᱚᱱᱟ ᱵᱮᱸᱜᱟᱬ ᱞᱟᱫᱮᱭ ᱢᱮ ᱱᱤᱛᱳᱝ ᱦᱮᱸ ᱵᱮᱸᱜᱟᱬ ᱛᱟᱞᱦᱮ ᱪᱷᱚ ᱠᱮᱡᱤ ᱪᱷᱚ ᱠᱮᱡᱤ ᱠᱷᱚᱡ ᱛᱷᱚᱲᱟ ᱠᱚᱢᱚᱜ ᱠᱟᱱᱟ ᱟᱪᱪᱷᱟ ᱪᱷᱚ ᱠᱮᱡᱤ ᱜᱮᱧ ᱥᱟᱯ ᱠᱮᱫᱟ ᱟᱨ ᱯᱚᱴᱚᱞ ᱯᱚᱴᱚᱞ ᱦᱩᱸ ᱯᱚᱴᱚᱞ ᱯᱚᱴᱚᱞ ᱞᱟᱫᱮ ᱠᱮᱫᱟᱢ ᱛᱚ ᱚᱱᱟ ᱫᱚ ᱛᱟᱞᱦᱮ ᱛᱤᱱᱟᱹᱜ ᱮᱸ ᱯᱟᱸᱪ ᱠᱮᱡᱤ ᱟᱢ ᱫᱚᱢ ᱳᱡᱳᱱ ᱟᱜᱩᱣᱟᱠᱟᱫᱟ ᱥᱮ ᱪᱮᱫ ᱟᱱᱫᱟᱡ ᱛᱮ ᱚ ᱟᱪᱪᱟ ᱠᱚᱸᱰᱷᱟ ᱛᱤᱱᱟᱹᱜ ᱮᱢ ᱟᱹᱜᱩᱣᱟᱠᱟᱫᱟ ᱱᱤᱛᱚᱝ ᱯᱩᱱᱭᱟᱢ ᱟᱜᱩᱣᱟᱠᱟᱫ ᱛᱟᱞᱦᱮ ᱯᱩᱱᱭᱟ ᱜᱮ ᱫᱚᱦᱚ ᱦᱚᱴᱚ ᱠᱟᱜ ᱢᱮ ᱟᱨ ᱟᱱᱟᱴ ᱯᱚᱭᱥᱟ ᱱᱤᱛᱳᱝ ᱡᱟᱦᱟᱸ ᱯᱚᱭᱥᱟᱧ ᱮᱢᱟᱢᱟ ᱥᱟᱱᱟᱢ ᱫᱚ ᱵᱟᱹᱧ ᱮᱢᱟᱢᱟ ᱦᱮᱸ ᱦᱮᱸ ᱛᱷᱚᱲᱟ ᱤᱫᱤᱭ ᱢᱮ ᱟᱨ ᱵᱟᱠᱤ ᱯᱚᱭᱥᱟ ᱤᱫᱤ ᱡᱚᱠᱷᱚᱱᱮᱢ ᱦᱤᱡᱩᱜᱼᱟ ᱛᱚᱠᱷᱚᱱ ᱚᱱᱟ ᱠᱚᱸᱰᱷᱟ ᱨᱮᱱᱟᱜ ᱥᱮ ᱚᱱᱟ ᱠᱚ ᱥᱚᱵᱡᱤ ᱨᱮᱱᱟᱜ ᱮᱸ ᱵᱟᱠᱤ ᱯᱚᱭᱥᱟ ᱦᱟᱸᱜ ᱡᱚᱛᱚᱧ ᱮᱢᱟᱢᱟ ᱛᱚᱠᱷᱚᱱ ᱜᱮ ᱟᱪᱪᱷᱟ ᱠᱚᱸᱰᱷᱟ ᱛᱟᱞᱦᱮ ᱚᱱᱟ ᱯᱟᱥᱮ ᱨᱮ ᱫᱚᱦᱚ ᱠᱟᱜ ᱢᱮ ᱟᱨ ᱟᱨᱼᱟᱨ ᱡᱷᱤᱸᱜᱟᱹᱼᱡᱷᱤᱸᱜᱟᱹ ᱦᱮᱸ ᱡᱷᱤᱸᱜᱟᱹ ᱫᱚ ᱮᱠᱷᱚᱱ ᱫᱚ ᱵᱟᱡᱟᱨ ᱨᱮ ᱟᱹᱰᱤ ᱥᱟᱥᱛᱟ ᱨᱟᱠᱟᱵ ᱟᱠᱟᱱᱟ ᱫᱟᱢ ᱫᱚ ᱠᱚᱢ ᱜᱮᱭᱟ ᱛᱚ ᱡᱟᱭ ᱦᱳᱠ ᱫᱚᱦᱚ ᱦᱚᱴᱚ ᱠᱟᱜ ᱢᱮ ᱛᱤᱱᱟᱹᱜ ᱫᱟᱢᱚᱜ ᱠᱟᱱᱟ ᱵᱟᱝ ᱫᱟᱢᱚᱜ ᱠᱟᱱᱟ ᱞᱟᱫᱤᱭ ᱢᱮ ᱟᱪᱪᱷᱟ ᱱᱤᱭᱟᱹ ᱫᱚ ᱟᱢᱟᱜ ᱫᱚ ᱦᱩᱭᱩᱜ ᱠᱟᱱᱟ ᱟᱴ ᱠᱮᱡᱤ ᱜᱟᱱ ᱟᱴ ᱠᱮᱡᱤ ᱟᱪᱪᱷᱟ ᱛᱟᱞᱦᱮ ᱱᱤᱛᱳᱝ ᱫᱚ ᱟᱢᱟᱜ ᱡᱟ ᱯᱚᱭᱥᱟ ᱮᱸ ᱦᱩᱭᱱᱟ ᱢᱚᱴᱟᱼᱢᱩᱴᱤᱧ ᱦᱤᱸᱥᱟᱹᱵ ᱞᱮᱜᱮᱧ ᱚ ᱟᱪᱪᱷᱟ ᱟᱪᱪᱷᱟ ᱚᱱᱟ ᱦᱚᱸ ᱚᱱᱟ ᱦᱚᱸ ᱫᱚᱦᱚ ᱦᱚᱴᱚᱠᱟᱫ ᱢᱮ ᱵᱮᱨᱮᱞ ᱢᱟᱨᱤᱪ ᱫᱚ ᱞᱟᱜᱟᱜ ᱜᱮᱭᱟ ᱱᱟᱦᱟᱸᱜ ᱵᱮᱨᱮᱞ ᱢᱟᱨᱤᱪ ᱚ ᱯᱩᱨᱟᱹᱭ ᱟᱲᱟᱜ ᱵᱮᱨᱮᱞ ᱢᱟᱨᱤᱪ ᱡᱟᱢ ᱟᱹᱜᱩᱣᱟᱠᱟᱫᱟ ᱫᱚᱦᱚᱭ ᱢᱮ ᱚᱱᱟ ᱫᱚ ᱡᱟ ᱯᱚᱥᱟ ᱦᱩᱭᱩᱜ ᱠᱟᱱᱟ ᱦᱤᱸᱥᱟᱹᱵ ᱫᱟᱹᱧ ᱦᱟᱸᱜ ᱟᱨ ᱛᱟᱭᱱᱚᱢ ᱛᱤᱧ ᱞᱟᱹᱭᱟ ᱥᱮ ᱱᱤᱛ ᱜᱤᱧ ᱞᱟᱹᱭᱟᱢᱟ ᱛᱤᱱᱟᱹᱜ ᱦᱩᱭᱩᱜ ᱠᱟᱱᱟ ᱟᱢᱟᱜ ᱫᱚ ᱦᱩᱭᱩᱜ ᱠᱟᱱᱟ ᱱᱤᱛᱳᱝ ᱦᱤᱥᱟᱹᱵ ᱞᱮᱫᱜᱮᱧ ᱮᱸᱜ ᱵᱟᱭᱤᱥ ᱴᱟᱠᱟ ᱱᱤᱭᱟᱹ ᱫᱚ ᱫᱮᱲᱥᱚ ᱴᱟᱠᱟ ᱱᱚᱰᱮ ᱫᱚ ᱦᱩᱭᱩᱜ ᱠᱟᱱᱟ ᱛᱟᱢᱟ ᱛᱳᱢᱟᱨ ᱮᱸᱜ ᱵᱟᱨᱥᱚ ᱴᱟᱠᱟ ᱜᱟᱱ ᱢᱚᱴᱟᱢᱩᱴᱤ ᱟᱴᱷᱮᱨᱚᱥᱚ ᱴᱟᱠᱟ ᱦᱩᱭᱩᱜ ᱠᱟᱱ ᱛᱟᱢᱟ ᱦᱟᱹᱭ ᱟᱴᱷᱮᱨᱚᱥᱚ ᱪᱟᱠᱟ ᱢᱤᱫ ᱦᱟᱡᱟᱨ ᱟᱴᱥᱚ ᱴᱟᱠᱟ ᱟᱪᱪᱷᱟ ᱱᱤᱛᱳᱝ ᱫᱚ ᱟᱢ ᱫᱚ ᱢᱤᱫ ᱦᱟᱡᱟᱨ ᱴᱟᱠᱟ ᱜᱟᱱᱤᱧ ᱮᱢᱟᱢᱟ ᱦᱮᱸ ᱱᱚᱜᱼᱚᱭ ᱢᱤᱫ ᱦᱟᱡᱟᱨ ᱴᱟᱠᱟᱧ ᱮᱢᱟᱫ ᱢᱮᱭᱟ ᱞᱮᱠᱷᱟ ᱡᱚᱝ ᱢᱮ ᱦᱳᱭ ᱮᱠᱷᱮᱱ ᱯᱟᱸᱪ ᱥᱚ ᱴᱟᱠᱟ ᱱᱳᱴᱤᱧ ᱮᱢᱟᱫ ᱢᱮᱭᱟ ᱠᱤᱱᱛᱩ ᱢᱚᱸᱡ ᱛᱮ ᱞᱮᱠᱷᱟᱭ ᱢᱮ ᱛᱟᱭᱚᱢ ᱛᱮ ᱟᱞᱚᱢ ᱞᱟᱹᱭᱟ ᱠᱚᱢᱤᱧ ᱮᱢ ᱟᱠᱟᱫ ᱢᱮᱭᱟ ᱦᱮᱸ ᱟᱨ ᱛᱟᱞᱦᱮ ᱛᱤᱱᱟᱹᱜ ᱮᱢ ᱧᱟᱢ ᱮᱫᱟ ᱟᱴᱥᱚ ᱴᱟᱠᱟ ᱵᱟᱠᱤ ᱛᱟᱦᱮᱸᱭᱮᱱ ᱛᱟᱢᱟ ᱟᱨ ᱟᱛᱚ ᱠᱚᱸᱰᱷᱟᱢ ᱟᱜᱩᱭᱟ ᱛᱚᱠᱷᱚᱱ ᱦᱟᱸᱜ ᱤᱧ ᱮᱢᱟᱢᱟ ᱴᱷᱤᱠ ᱜᱮᱭᱟ ᱛᱟᱞᱦᱮ ᱦᱳᱭ ᱛᱟᱞᱦᱮ ᱫᱚᱦᱚᱭᱮᱫᱟᱹᱧ ᱴᱷᱤᱠ ᱜᱮᱭᱟ